ᱱᱚᱝᱠᱟ ᱪᱮᱫ ᱫᱷᱚᱨᱚᱢ ᱥᱮ ᱜᱟᱶᱛᱟ ᱨᱮᱱᱟᱜ ᱠᱟᱹᱢᱤᱦᱚᱨᱟ ᱢᱮᱱᱟᱜᱼᱟ ᱢᱟᱱᱮ ᱱᱚᱝᱠᱟᱱ ᱫᱷᱚᱨᱚᱢ ᱢᱮᱱᱟᱜᱼᱟ ᱠᱤ ᱟᱵᱚ ᱢᱤᱫ ᱦᱚᱲ ᱥᱮ ᱵᱟᱨ ᱦᱚᱲ ᱵᱟᱝ ᱠᱟᱛᱮᱫ ᱥᱟᱸᱜᱮ ᱜᱚᱴᱟᱝ ᱜᱟᱶᱛᱟ ᱵᱮᱱᱟᱣ ᱠᱟᱛᱮᱫ ᱚᱱᱟ ᱫᱷᱚᱨᱚᱢ ᱟᱵᱚᱢᱟᱱᱮ ᱵᱮᱨᱮᱫ ᱠᱟᱛᱮᱫ ᱵᱮᱨᱮᱫ ᱠᱟᱛᱮᱫ ᱟᱵᱚ ᱚᱱᱟ ᱵᱚᱱ ᱤᱫᱤ ᱠᱟᱹᱢᱤᱭᱟ ᱫᱷᱚᱨᱚᱢ ᱵᱚᱱ ᱢᱟᱱᱟᱣᱟ ᱵᱚᱸᱜᱟᱼᱵᱩᱨᱩ ᱵᱚᱱ ᱪᱟᱞᱟᱣᱟ ᱚᱱᱟ ᱡᱮᱢᱚᱱ ᱦᱩᱭᱩᱜ ᱠᱟᱱᱟ ᱥᱟᱨᱱᱟ ᱫᱷᱚᱨᱚᱢ ᱥᱟᱨᱱᱟ ᱫᱷᱚᱨᱚᱢ ᱢᱤᱫ ᱦᱚᱲ ᱛᱮᱫᱚ ᱵᱟᱝᱟ ᱥᱟᱸᱜᱮ ᱦᱚᱲᱛᱮ ᱡᱟᱣᱨᱟ ᱠᱟᱛᱮᱫ ᱚᱱᱟ ᱫᱚ ᱜᱟᱶᱛᱟ ᱵᱮᱱᱟᱣ ᱠᱟᱛᱮᱫ ᱚᱱᱟ ᱫᱷᱚᱨᱚᱢ ᱫᱚ ᱵᱮᱱᱟᱣ ᱠᱟᱛᱮᱫ ᱡᱚᱛᱚ ᱦᱚᱲᱜᱮ ᱚᱱᱟ ᱫᱷᱚᱨᱚᱢ ᱟᱵᱚ ᱦᱚᱲᱠᱚ ᱵᱩᱜᱤ ᱛᱟᱦᱮᱱ ᱞᱟᱹᱜᱤᱫ ᱵᱚᱱ ᱢᱟᱱᱟᱣᱟ ᱡᱟᱦᱟᱸᱭ ᱦᱚᱲ ᱵᱩᱜᱤ ᱵᱟᱭ ᱛᱟᱦᱮᱱᱟ ᱩᱱᱤ ᱦᱚᱲ ᱜᱮ ᱱᱚᱣᱟ ᱫᱷᱚᱨᱚᱢ ᱫᱚᱭ ᱢᱟᱱᱟᱣᱟ ᱠᱤ ᱟᱡ ᱡᱟᱦᱟᱸ ᱞᱮᱠᱟᱛᱮ ᱟᱡ ᱚᱲᱟᱜ ᱨᱮ ᱟᱡᱟᱜ ᱚᱲᱟᱜ ᱨᱮᱱ ᱦᱚᱲ ᱟᱨ ᱚᱲᱟᱜ ᱦᱚᱸ ᱢᱟᱱᱮ ᱵᱮᱥ ᱛᱟᱦᱮᱱ ᱞᱟᱹᱜᱤᱫ ᱛᱮ ᱱᱚᱣᱟ ᱫᱷᱚᱨᱚᱢ ᱫᱚ ᱢᱟᱱᱟᱣ ᱟᱠᱚ ᱟᱨᱦᱚᱸ ᱫᱷᱚᱨᱚᱢ ᱢᱮᱱᱟᱜᱼᱟ ᱟᱵᱚ ᱡᱮᱢᱚᱱ ᱜᱟᱶᱛᱟ ᱤᱫᱤ ᱠᱟᱛᱮᱫ ᱜᱟᱶᱛᱟ ᱨᱮ ᱛᱟᱦᱮᱸ ᱠᱟᱛᱮᱫ ᱟᱨᱦᱚᱸ ᱫᱷᱚᱨᱚᱢ ᱵᱚᱱ ᱢᱮᱱᱟᱜᱼᱟ ᱡᱮᱢᱚᱱ ᱠᱤ ᱵᱤᱸᱫᱤᱼᱪᱟᱸᱫᱟᱱ ᱵᱚᱸᱜᱟ ᱢᱮᱱᱟᱜᱼᱟ ᱚᱱᱟ ᱦᱚᱸ ᱢᱤᱫᱴᱮᱱ ᱫᱷᱚᱨᱚᱢ ᱠᱟᱱᱟ ᱚᱱᱟ ᱫᱷᱚᱨᱚᱢ ᱛᱮᱦᱚᱸ ᱡᱚᱛᱚ ᱦᱚᱲᱜᱮ ᱚᱱᱟ ᱫᱷᱚᱨᱚᱢ ᱢᱟᱱᱟᱣ ᱠᱟᱛᱮᱫ ᱥᱮ ᱜᱟᱶᱛᱟ ᱵᱮᱱᱟᱣ ᱠᱟᱛᱮᱫ ᱚᱱᱟ ᱠᱚ ᱵᱮᱨᱮᱫ ᱠᱟᱛᱮᱫ ᱱᱤᱛᱚᱝ ᱚᱱᱟ ᱫᱷᱚᱨᱚᱢ ᱢᱟᱱᱟᱣ ᱠᱟᱛᱮᱫ ᱱᱤᱛᱚᱜ ᱦᱚᱲ ᱟᱠᱚ ᱵᱩᱜᱤ ᱢᱮᱱᱟᱜ ᱠᱚᱣᱟ ᱟᱨᱦᱚᱸ ᱚᱱᱠᱟᱜᱮ ᱜᱟᱶᱛᱟ ᱛᱟᱦᱮᱸ ᱠᱟᱛᱮᱫ ᱟᱹᱰᱤᱜᱟᱱ ᱫᱷᱚᱨᱚᱢ ᱠᱚ ᱵᱮᱨᱮᱫ ᱟᱠᱟᱫ ᱟᱠᱚ ᱵᱮᱨᱮᱫ ᱵᱚᱸᱜᱟᱼᱵᱩᱨᱩ ᱟᱠᱚ ᱴᱷᱮᱱ ᱦᱮᱡ ᱠᱟᱛᱮᱫ ᱟᱠᱚ ᱚᱱᱟ ᱜᱟᱶᱛᱟ ᱵᱮᱨᱮᱫ ᱠᱟᱛᱮᱫ ᱱᱤᱛᱚᱜ ᱫᱚᱦᱚ ᱠᱟᱛᱮᱫ ᱦᱚᱲ ᱠᱚ ᱵᱩᱜᱤ ᱠᱚ ᱫᱚᱦᱚᱭᱮᱫ ᱠᱚᱣᱟ ᱵᱮᱥᱚᱜ ᱠᱟᱱᱟ ᱠᱚ ᱚᱱᱟ ᱠᱚᱜᱮ ᱛᱟᱦᱮᱸᱫ ᱟᱨ ᱜᱟᱶᱛᱟ ᱟᱨ ᱢᱟᱱᱞᱤᱭᱟ ᱜᱟᱶᱛᱟ ᱫᱚ ᱱᱚᱣᱟ ᱦᱩᱭᱩᱜ ᱠᱟᱱᱟ ᱠᱤ ᱟᱵᱚ ᱥᱟᱸᱜᱮ ᱜᱚᱴᱟᱝ ᱨᱮ ᱢᱤᱞ ᱡᱩᱞ ᱢᱟᱱᱮ ᱢᱮᱥᱟ ᱥᱟᱱᱟᱢ ᱜᱮ ᱛᱟᱦᱮᱸ ᱠᱟᱛᱮᱫ ᱜᱮ ᱟᱵᱚ ᱜᱟᱶᱛᱟ ᱵᱚᱱ ᱵᱮᱱᱟᱣᱟ ᱟᱨ ᱵᱮᱱᱟᱣ ᱠᱟᱛᱮᱫ ᱜᱮ ᱢᱟᱱᱮ ᱚᱱᱟ ᱫᱷᱚᱨᱚᱢ ᱫᱚ ᱟᱨᱦᱚᱸ ᱦᱟᱱᱛᱮ ᱢᱟᱲᱟᱝ ᱥᱮᱫ ᱯᱟᱥᱱᱟᱜᱼᱟ ᱡᱮᱢᱚᱱ ᱡᱟᱦᱟᱸᱭ ᱦᱚᱲ ᱵᱩᱜᱤ ᱵᱟᱭ ᱛᱟᱦᱮᱱᱟ ᱟᱨ ᱩᱱᱤ ᱵᱟᱭ ᱵᱟᱲᱟᱭᱟ ᱮᱱᱠᱷᱟᱱ ᱩᱱᱤ ᱡᱟᱦᱟᱸᱭ ᱠᱟᱹᱡ ᱮ ᱟᱸᱡᱚᱢ ᱧᱟᱢ ᱞᱮᱠᱷᱟᱱ ᱩᱱᱤ ᱦᱚᱸ ᱟᱡ ᱚᱱᱟᱨᱮ ᱢᱮᱥᱟ ᱠᱟᱛᱮᱫ ᱚᱱᱟ ᱫᱷᱚᱨᱚᱢ ᱟᱨᱦᱚᱸ ᱟᱡ ᱦᱚᱸᱭ ᱢᱟᱱᱟᱣ ᱫᱟᱲᱮᱭᱟᱜᱼᱟ ᱚᱱᱟ ᱫᱷᱚᱨᱚᱢ ᱤᱫᱤ ᱠᱟᱛᱮᱫ ᱜᱮ ᱢᱟᱱᱮ ᱟᱹᱰᱤ ᱦᱚᱲ ᱱᱤᱛᱚᱜ ᱫᱚ ᱱᱤᱛᱚᱜ ᱫᱚ ᱵᱩᱜᱤᱨᱮ ᱢᱮᱱᱟᱜ ᱠᱚᱣᱟ ᱚᱱᱟᱜᱮ ᱟᱵᱚ ᱫᱷᱚᱨᱚᱢ ᱟᱨ ᱤᱧᱦᱚᱸ ᱚᱱᱟᱜᱤᱧ ᱢᱮᱱᱟ ᱠᱤ ᱜᱟᱶᱛᱟ ᱛᱟᱦᱮᱱ ᱵᱮᱥ ᱜᱟᱶᱛᱟ ᱛᱟᱦᱮᱱ ᱜᱮ ᱵᱮᱥᱟ ᱯᱷᱤᱨ ᱫᱷᱚᱨᱚᱢ ᱨᱮ ᱛᱟᱦᱮᱱ ᱜᱮ ᱵᱮᱥᱟ ᱟᱨ ᱜᱟᱶᱛᱟ ᱨᱮ ᱛᱟᱦᱮᱸ ᱠᱟᱛᱮᱫ ᱜᱮ ᱵᱚᱸᱜᱟᱼᱵᱩᱨᱩ ᱦᱚᱸ ᱢᱟᱱᱮ ᱛᱟᱦᱮᱱᱟ ᱡᱮᱢᱚᱱ ᱟᱵᱚ ᱡᱟᱦᱮᱨ ᱨᱮ ᱵᱚᱸᱜᱟᱭᱟᱵᱚᱱ ᱮᱢᱟᱱᱟᱵᱚᱱ ᱵᱟᱦᱟ ᱨᱮ ᱮᱢᱟᱱ ᱨᱮ ᱩᱱᱟᱹᱜ ᱵᱚᱸᱜᱟᱼᱵᱩᱨᱩ ᱛᱟᱵᱚᱱ ᱦᱩᱭᱩᱜᱼᱟ ᱢᱤᱫ ᱦᱚᱲ ᱛᱮᱫᱚ ᱵᱟᱝᱟ ᱥᱟᱱᱟᱢ ᱦᱚᱲ ᱟᱹᱛᱩ ᱨᱮᱱ ᱛᱟᱦᱮᱸ ᱠᱟᱛᱮᱫ ᱜᱟᱶᱛᱟ ᱵᱮᱱᱟᱣ ᱠᱟᱛᱮᱫ ᱚᱱᱟ ᱢᱟᱛᱚᱵᱚᱱ ᱵᱚᱸᱜᱟᱼᱵᱩᱨᱩᱭᱟ ᱚᱱᱟ ᱠᱚᱜᱮ ᱞᱟᱹᱭ ᱠᱟᱛᱮᱧ ᱢᱩᱪᱟᱹᱫᱮᱜᱼᱟ